ᱡᱤᱱᱛᱤᱠᱤ ᱥᱤᱱᱮᱢᱟᱨᱮ ᱦᱤᱨᱳᱭᱤᱱ ᱠᱚ ᱥᱤᱱᱤᱢᱟ ᱨᱮᱱ ᱯᱷᱤᱞᱤᱢ ᱠᱚᱢ ᱧᱮᱞ ᱞᱮᱠᱷᱟᱱ ᱦᱤᱨᱳᱭᱤᱱ ᱠᱚᱢ ᱧᱮᱞ ᱞᱮᱠᱚ ᱠᱷᱟᱱ ᱪᱮᱨᱦᱟ ᱪᱮᱨᱦᱟ ᱡᱟᱢᱟ ᱠᱚ ᱰᱨᱮᱥ ᱠᱚ ᱥᱟᱹᱲᱤ ᱠᱚᱠᱚ ᱵᱟᱸᱫᱮ ᱠᱟᱜᱼᱟ ᱠᱟᱡᱽᱨᱟ ᱠᱚᱠᱚ ᱞᱟᱜᱟᱣ ᱠᱟᱜᱼᱟ ᱟᱹᱰᱤ ᱪᱮᱨᱦᱟ ᱠᱚ ᱧᱮᱞᱚᱜᱼᱟ ᱤᱧ ᱦᱚᱸ ᱚᱱᱠᱟᱜᱮ ᱟᱠᱚᱣᱟᱜ ᱧᱮᱞᱛᱮ ᱤᱧᱟᱜ ᱦᱚᱸ ᱢᱚᱡᱽ ᱤᱧ ᱵᱩᱡᱷᱟᱹᱣᱟ ᱟᱨ ᱨᱟᱹᱥᱠᱟᱹᱧ ᱵᱩᱡᱷᱟᱹᱜᱼᱟ ᱨᱟᱹᱥᱠᱟᱹ ᱴᱷᱤᱠᱟᱹᱭᱟ ᱡᱤᱱᱛᱤᱠᱤ ᱤᱧ ᱦᱚᱸ ᱚᱱᱠᱟ ᱜᱮ ᱥᱟᱹᱲᱤ ᱠᱚᱧ ᱵᱟᱸᱫᱮ ᱞᱮᱠᱷᱟᱱ ᱢᱚᱡᱽ ᱫᱷᱟᱨᱟᱧ ᱧᱮᱞᱚᱜᱼᱟ ᱟᱞᱮ ᱪᱮᱨᱦᱟᱧ ᱧᱮᱞᱚᱜᱼᱟ ᱯᱟᱞᱮᱫ ᱚᱱᱠᱟᱧ ᱴᱷᱤᱠᱟᱹᱭᱟ ᱮᱱᱠᱷᱟᱱ ᱤᱧᱦᱚᱸ ᱚᱱᱠᱟᱜᱮ ᱟᱠᱚ ᱞᱮᱠᱟ ᱥᱟᱹᱲᱤ ᱡᱟᱦᱟᱸ ᱞᱮᱠᱟ ᱠᱚ ᱵᱟᱸᱫᱮᱠᱟᱜᱼᱟ ᱪᱮᱨᱦᱟᱼᱪᱮᱨᱦᱟ ᱟᱠᱚ ᱞᱮᱠᱟ ᱵᱟᱝ ᱠᱟᱛᱮ ᱨᱮᱦᱚᱸ ᱤᱧᱦᱚᱸ ᱟᱠᱚ ᱞᱮᱠᱟ ᱪᱮᱨᱦᱟᱼᱪᱮᱨᱦᱟ ᱠᱤᱨᱤᱧ ᱥᱟᱹᱱᱟᱹᱧᱟ ᱟᱨ ᱵᱟᱸᱰᱮ ᱥᱟᱱᱟᱧᱟ ᱤᱧ ᱦᱚᱸ ᱟᱠᱚ ᱞᱮᱠᱟ ᱠᱟᱡᱽᱨᱟ ᱠᱚ ᱞᱟᱜᱟᱣ ᱥᱟᱹᱱᱟᱹᱧᱟ ᱧᱮᱞ ᱞᱮᱠᱷᱟᱱᱤᱧ ᱚᱱᱠᱟᱜᱮ ᱤᱧᱦᱚᱸ ᱵᱟᱡᱟᱨ ᱠᱚᱨᱤᱧ ᱧᱮᱞ ᱠᱚᱣᱟ ᱦᱚᱲᱠᱚ ᱚᱱᱠᱟ ᱜᱮᱠᱚ ᱵᱟᱸᱫᱮ ᱟᱹᱜᱩ ᱠᱟᱜᱼᱟ ᱪᱮᱨᱦᱟ ᱪᱮᱨᱦᱟ ᱥᱟᱹᱲᱤ ᱠᱚ ᱟᱹᱰᱤ ᱪᱮᱨᱦᱟ ᱠᱚ ᱥᱟᱡᱟᱣ ᱠᱚᱜᱼᱟ ᱤᱧ ᱦᱚᱸ ᱟᱠᱚ ᱧᱮᱞᱛᱮ ᱵᱟᱡᱟᱨ ᱠᱚᱨᱤᱧ ᱧᱮᱞᱟ ᱟᱨᱤᱧ ᱠᱤᱨᱤᱧᱟ ᱡᱟᱦᱟᱸ ᱞᱮᱠᱟᱧ ᱠᱩᱥᱤᱭᱟᱜᱼᱟ ᱥᱟᱹᱲᱤ ᱠᱚᱦᱚᱸ ᱠᱚ ᱟᱠᱟ ᱠᱟᱜᱼᱟ ᱤᱧ ᱧᱮᱞ ᱞᱮᱠᱷᱟᱱ ᱦᱟᱛᱟᱣ ᱥᱟᱱᱟᱧᱟ ᱥᱤᱱᱤᱢᱟ ᱠᱚᱨᱮ ᱛᱤᱱᱟᱹᱜ ᱪᱮᱦᱨᱟ ᱪᱮᱦᱨᱟ ᱦᱤᱨᱳᱭᱤᱱ ᱠᱚ ᱚᱱᱠᱟ ᱜᱮ ᱦᱤᱨᱳᱭᱤᱱ ᱠᱚ ᱡᱟᱦᱟᱸ ᱞᱮᱠᱟ ᱦᱚᱨᱮᱠ ᱯᱚᱨᱠᱟᱨ ᱥᱤᱱᱮᱢᱟ ᱨᱮᱢ ᱧᱮᱞ ᱠᱚᱣᱟ ᱞᱩᱜᱽᱲᱤ ᱠᱚᱦᱚᱸ ᱥᱟᱹᱲᱤ ᱠᱚᱦᱚᱸ ᱚᱱᱠᱟᱜᱮ ᱦᱚᱨᱮᱠ ᱯᱚᱨᱠᱟᱨᱜᱮᱢ ᱧᱮᱞᱟ ᱤᱧ ᱦᱚᱸ ᱚᱱᱠᱟᱜᱮ ᱥᱟᱹᱲᱤ ᱠᱚ ᱵᱟᱸᱫᱮ ᱥᱟᱹᱱᱟᱹᱧᱟ ᱟᱠᱚᱞᱮᱠᱟ ᱡᱟᱦᱟᱸ ᱞᱮᱠᱟ ᱠᱚ ᱥᱟᱡᱟᱣ ᱠᱚᱜᱼᱟ ᱚᱱᱠᱟᱜᱮ ᱤᱧ ᱦᱚᱸ ᱥᱟᱡᱟᱣ ᱥᱟᱹᱱᱟᱹᱧᱟ ᱡᱤᱱᱛᱤᱠᱤ ᱦᱤᱨᱳᱭᱤᱱ ᱠᱚ ᱥᱟᱡᱟᱣ ᱠᱟᱛᱮᱱ ᱛᱤᱱᱟᱹᱜ ᱪᱮᱨᱦᱟ ᱠᱚ ᱧᱮᱞᱚᱜᱼᱟ ᱤᱧᱦᱚᱸ ᱚᱱᱠᱟᱜᱮ ᱥᱤᱱᱤᱢᱟ ᱨᱮ ᱞᱮᱠᱟ ᱧᱮᱞ ᱠᱟᱛᱮ ᱤᱧ ᱦᱚᱸ ᱥᱤᱱᱤᱢᱟ ᱞᱮᱠᱟ ᱜᱮ ᱥᱟᱡᱟᱜ ᱥᱟᱹᱱᱟᱹᱧᱟ ᱚᱱᱠᱟ